ᱟᱭᱢᱟ ᱨᱚᱠᱚᱢ ᱨᱤᱛᱩ ᱨᱮ ᱟᱭᱢᱟ ᱞᱮᱠᱟᱱ ᱫᱟᱨᱮ ᱡᱟᱱᱟᱢ ᱫᱟᱲᱮᱭᱟᱜᱼᱟ ᱛᱟᱨᱢᱚᱫᱽᱫᱷᱮ ᱡᱮᱢᱚᱱ ᱨᱟᱵᱟᱝ ᱫᱤᱱ ᱫᱚ ᱮ ᱦᱩᱭᱩᱜ ᱠᱟᱱᱟ ᱨᱟᱵᱟᱝ ᱮᱢᱚᱱ ᱫᱤᱱ ᱠᱟᱱᱟ ᱡᱮ ᱨᱟᱵᱟᱝ ᱫᱤᱱ ᱯᱨᱟᱭ ᱡᱚᱛᱚ ᱞᱮᱠᱟᱱᱟᱜ ᱫᱟᱨᱮ ᱜᱮ ᱦᱩᱭᱩᱜᱼᱟ ᱡᱮᱢᱚ ᱛᱟᱨ ᱢᱚᱫᱽᱫᱷᱮ ᱥᱚᱵᱡᱤ ᱫᱟᱨᱮ ᱫᱚ ᱦᱩᱭᱩᱜ ᱠᱟᱱᱟ ᱵᱤᱞᱟᱹᱛᱤ ᱟᱞᱩ ᱡᱷᱤᱸᱜᱟᱹ ᱵᱚᱨᱵᱚᱴᱤ ᱯᱟᱞᱚᱱ ᱢᱩᱞᱳ ᱢᱤᱛᱷᱤ ᱢᱟᱨᱤᱪ ᱜᱟᱡᱚᱨ ᱵᱮᱸᱜᱟᱲ ᱠᱩᱢᱲᱳ ᱞᱟᱣ ᱱᱤᱭᱟᱹ ᱴᱟᱭᱤᱢ ᱫᱚ ᱱᱤᱭᱟᱹ ᱠᱚ ᱥᱚᱵᱡᱤ ᱦᱩᱭᱩᱜ ᱜᱮᱭᱟ ᱢᱟᱱᱮ ᱥᱚᱵᱡᱤ ᱫᱟᱮ ᱵᱟᱠᱷᱨᱟ ᱛᱮ ᱟᱨ ᱡᱟᱦᱟ ᱵᱟᱦᱟ ᱫᱟᱨᱮ ᱠᱚ ᱦᱩᱭᱩᱜᱼᱟ ᱮᱸ ᱱᱤᱭᱟᱹ ᱴᱟᱭᱤᱢ ᱡᱟᱦᱟᱸ ᱵᱟᱦᱟ ᱫᱟᱨᱮ ᱠᱚ ᱦᱩᱭᱩᱜᱼᱟ ᱚᱱᱟ ᱠᱚᱫᱚ ᱦᱩᱭᱩᱜ ᱠᱟᱱᱟ ᱜᱮᱸᱫᱟ ᱵᱟᱦᱟ ᱤᱱᱠᱟ ᱪᱚᱱᱫᱨᱚ ᱢᱚᱞᱞᱤᱠᱟ ᱯᱤᱴᱩᱱᱤᱭᱟ ᱤᱥᱴᱟᱨ ᱱᱤᱭᱟᱹ ᱠᱚᱫᱚ ᱨᱟᱵᱟᱝ ᱫᱤᱱ ᱦᱩᱭᱩᱜ ᱜᱮᱭᱟ ᱟᱨ ᱯᱷᱚᱞ ᱫᱚ ᱦᱩᱭᱩᱜ ᱠᱟᱱᱟ ᱞᱮᱵᱩ ᱫᱟᱨᱮ ᱦᱩᱭᱩᱜ ᱜᱮᱭᱟ ᱱᱤᱭᱟᱹ ᱴᱟᱭᱤᱢ ᱫᱚ ᱟᱨ ᱵᱚᱨᱥᱟ ᱥᱤᱡᱤᱱ ᱨᱮ ᱡᱟᱦᱟᱸ ᱠᱚ ᱫᱟᱨᱮ ᱡᱟᱱᱟᱢᱚᱜ ᱜᱮᱭᱟ ᱚᱱᱟ ᱠᱚ ᱥᱚᱵᱡᱤ ᱫᱚ ᱦᱩᱭᱩᱜ ᱠᱟᱱᱟ ᱵᱷᱤᱱᱰᱤ ᱯᱩᱭ ᱮᱸᱜ ᱯᱩᱭ ᱠᱩᱢᱲᱳ ᱟᱨ ᱚᱱᱟ ᱫᱟᱨᱮ ᱫᱚ ᱦᱩᱭᱩᱜ ᱠᱟᱱᱟ ᱩᱞ ᱫᱟᱨᱤ ᱠᱷᱟᱱᱴᱟᱲ ᱫᱟᱨᱤ ᱮᱸᱜ ᱵᱚᱨᱥᱟ ᱥᱤᱡᱤᱱ ᱫᱚ ᱢᱚᱴᱟᱢᱩᱴᱤ ᱡᱟᱦᱟᱸᱞᱮᱠᱟᱱᱟᱜ ᱜᱮ ᱵᱤᱪᱮᱢ ᱞᱟᱜᱟᱣᱟ ᱮ ᱡᱚᱛᱚ ᱜᱮ ᱦᱩᱭᱩᱜ ᱜᱮᱭᱟ ᱟᱨ ᱵᱟᱦᱟ ᱫᱚ ᱦᱩᱭᱩᱜ ᱠᱟᱱᱟ ᱴᱚᱜᱚᱨ ᱵᱮᱜᱩᱱ ᱵᱤᱞᱤᱭᱟ ᱜᱨᱤᱱ ᱞᱤᱞᱤ ᱟᱨ ᱠᱤᱪᱷᱩ ᱫᱟᱨᱤ ᱫᱚ ᱦᱩᱭᱩᱜ ᱠᱟᱱᱟ ᱡᱟᱦᱟᱸ ᱠᱚ ᱥᱚᱢᱚᱭ ᱨᱮᱜᱮ ᱥᱤᱛᱩᱝ ᱠᱩᱢᱲᱳ ᱤᱱᱟᱹ ᱴᱟᱭᱤᱢ ᱥᱚᱵᱡᱤ ᱫᱚ ᱦᱩᱭᱩᱜ ᱜᱮᱭᱟ ᱛᱟᱨᱯᱚᱨᱮ ᱮ ᱵᱟᱦᱟ ᱫᱚ ᱦᱩᱭᱩᱜ ᱠᱟᱱᱟ ᱡᱟᱨᱵᱮᱨᱟ ᱡᱟᱨᱵᱮᱨᱟ ᱟᱨ ᱱᱤᱜ ᱱᱤᱭᱟᱹ ᱴᱟᱭᱤᱢ ᱫᱚ ᱜᱳᱞᱟᱯ ᱦᱚᱸᱢ ᱞᱟᱜᱟᱣ ᱫᱟᱲᱮᱜ ᱜᱮᱭᱟ